ᱛᱚᱵᱮ ᱱᱚᱜ ᱚᱭ ᱟᱵᱚ ᱚᱠᱟ ᱞᱮᱠᱟ ᱮᱱᱮᱡ ᱥᱮᱨᱮᱧᱛᱮ ᱵᱟᱝ ᱱᱚᱜᱼᱚᱭ ᱡᱮ ᱫᱟᱸᱥᱟᱭ ᱠᱚᱵᱚᱱ ᱮᱱᱮᱡᱚᱜ ᱠᱟᱱ ᱡᱮ ᱪᱮᱫ ᱞᱮᱠᱟᱱ ᱥᱟᱯᱲᱟᱣ ᱠᱟᱛᱮᱫ ᱵᱚᱱ ᱮᱱᱮᱡ ᱞᱮᱱᱠᱷᱟᱱ ᱟᱨ ᱪᱮᱫ ᱞᱮᱠᱟ ᱵᱚᱱ ᱥᱮᱨᱮᱧ ᱞᱮᱠᱷᱟᱱ ᱟᱯᱱᱟᱨ ᱠᱚᱦᱚᱸ ᱵᱟ ᱱᱚᱣᱟ ᱫᱤᱥᱚᱢ ᱨᱮᱱ ᱦᱚᱲ ᱦᱚᱸ ᱥᱮ ᱱᱩᱠᱩ ᱦᱚᱸ ᱠᱚ ᱢᱮᱱ ᱠᱮᱭᱟ ᱡᱮ ᱵᱟᱝ ᱡᱮ ᱱᱚᱜ ᱚᱭ ᱪᱚ ᱡᱮ ᱱᱚᱜ ᱚᱭ ᱡᱮᱠᱚ ᱮᱱᱮᱡᱚᱜ ᱠᱟᱱᱟ ᱫᱟᱸᱥᱟᱭ ᱵᱟᱝ ᱠᱚ ᱥᱮᱨᱮᱧᱮᱫ ᱛᱟᱵᱚᱱᱟ ᱱᱚᱣᱟ ᱞᱟᱹᱜᱤᱫ ᱛᱮᱦᱚᱸ ᱡᱮ ᱢᱮᱱ ᱦᱚᱪᱚᱜ ᱠᱟᱱᱟ ᱡᱮ ᱟᱹᱰᱤ ᱥᱩᱨᱟᱹᱥᱟ ᱠᱚ ᱮᱱᱮᱡᱚᱜ ᱠᱟᱱᱟ ᱟᱨ ᱵᱟᱝ ᱟᱹᱰᱤ ᱱᱟᱯᱟᱭ ᱠᱚ ᱥᱮᱨᱮᱧᱮᱫ ᱛᱟᱵᱚᱱᱟ ᱟᱨ ᱵᱟᱝ ᱟᱹᱰᱤ ᱱᱟᱯᱟᱭ ᱨᱟᱹᱲ ᱦᱚᱸ ᱢᱮᱱᱟᱜ ᱛᱟᱠᱚᱣᱟ ᱵᱟᱝ ᱱᱚᱣᱟᱜᱮ ᱡᱮ ᱱᱚᱣᱟ ᱫᱟᱥᱟᱸᱭ ᱮᱱᱮᱡ ᱞᱮᱠᱟ ᱫᱚ ᱱᱚᱰᱮᱱ ᱠᱚ ᱫᱚᱠᱠᱷᱤᱱ ᱫᱤᱱᱟᱡᱽᱯᱩᱨ ᱨᱮᱱ ᱞᱮᱠᱟ ᱫᱚ ᱫᱟᱸᱥᱟᱭ ᱮᱱᱮᱡ ᱛᱮᱫᱚ ᱛᱷᱚᱲᱟ ᱜᱟᱱ ᱫᱚ ᱡᱟᱦᱟᱸ ᱞᱮᱠᱟ ᱛᱮᱦᱚᱸ ᱡᱮ ᱱᱩᱠᱩ ᱫᱚ ᱟᱹᱰᱤ ᱪᱮᱦᱨᱟ ᱜᱮ ᱵᱟᱝ ᱟᱨ ᱟᱹᱰᱤ ᱱᱟᱯᱟᱭ ᱜᱮ ᱞᱚᱜᱚᱱ ᱦᱚᱸᱠᱚ ᱮᱱᱮᱡ ᱫᱟᱲᱮᱭᱟᱜ ᱠᱟᱱᱟ ᱟᱨ ᱵᱟᱝ ᱩᱱᱠᱩ ᱦᱚᱸᱠᱚ ᱦᱚᱲ ᱦᱚᱸᱠᱚ ᱨᱟᱹᱥᱠᱟᱹ ᱜᱮᱠᱚ ᱟᱹᱭᱠᱟᱹᱣ ᱧᱚᱜ ᱦᱚᱪᱚᱭᱮᱫ ᱠᱚᱣᱟ ᱟᱫᱚ ᱱᱚᱰᱮ ᱜᱮ ᱤᱧ ᱫᱚᱧ ᱢᱮᱱᱮᱫ ᱛᱟᱵᱚᱱᱟ ᱡᱮ ᱱᱚᱜᱼᱚ ᱱᱚᱝᱠᱟ ᱱᱟᱯᱟᱭ ᱜᱮᱵᱚᱱ ᱮᱱᱮᱡ ᱨᱟᱹᱥᱠᱟᱹ ᱞᱮᱱᱠᱷᱟᱱ ᱟᱹᱰᱤ ᱜᱮ ᱡᱳᱨ ᱛᱷᱚᱲ ᱱᱟᱯᱟᱭ ᱦᱚᱸ ᱵᱩᱡᱷᱟᱹᱣ ᱧᱚᱜᱚᱜ ᱛᱟᱵᱚᱱᱟ